ᱡᱳᱜᱚ ᱵᱮᱭᱟᱢ ᱟᱵᱚ ᱦᱚᱲ ᱠᱚ ᱞᱟᱹᱜᱤᱫ ᱛᱮᱫᱚ ᱯᱨᱚᱵᱷᱟᱵᱽ ᱫᱚ ᱵᱟᱹᱱᱩᱜᱼᱟ ᱟᱨ ᱜᱤᱫᱽᱨᱟᱹ ᱠᱚ ᱚᱞᱚᱜ ᱠᱟᱱᱟ ᱠᱚ ᱯᱟᱲᱦᱟᱜ ᱠᱟᱱᱟ ᱠᱚ ᱩᱱᱠᱩ ᱞᱟᱹᱜᱤᱫ ᱡᱳᱜᱟ ᱠᱞᱟᱥ ᱫᱚ ᱱᱮᱛᱟᱨ ᱤᱛᱩᱱ ᱟᱥᱲᱟ ᱠᱚᱨᱮ ᱟᱥᱲᱟ ᱠᱚᱨᱮ ᱥᱚᱯᱛᱟᱦᱚᱸ ᱨᱮ ᱢᱤᱫ ᱵᱟᱨ ᱠᱞᱟᱥ ᱠᱚ ᱫᱚᱦᱚᱭᱮᱜᱼᱟ ᱢᱤᱫ ᱫᱷᱟᱣ ᱠᱞᱟᱥ ᱠᱚ ᱫᱚᱦᱚᱭᱮᱜᱼᱟ ᱚᱱᱟ ᱠᱞᱟᱥ ᱫᱚ ᱥᱩᱠᱨᱚ ᱵᱟᱨ ᱵᱟᱝᱠᱷᱟᱱ ᱥᱚᱱᱤᱵᱟᱨ ᱠᱚ ᱫᱚᱦᱚᱭᱮᱜᱼᱟ ᱟᱵᱚ ᱟᱹᱛᱩ ᱫᱤᱥᱚᱢ ᱦᱚᱲ ᱞᱟᱹᱜᱤᱫ ᱛᱮᱫᱚ ᱡᱳᱜᱟ ᱠᱞᱟᱥ ᱫᱚ ᱵᱟᱹᱱᱩᱜᱼᱟ ᱟᱵᱚ ᱫᱚ ᱠᱟᱹᱢᱤᱜᱮ ᱢᱩᱲ ᱚᱱᱟᱛᱮ ᱟᱵᱚ ᱥᱟᱶᱛᱟ ᱨᱮᱫᱚ ᱠᱚ ᱢᱮᱱᱟ ᱫᱟᱲᱮ ᱜᱮ ᱫᱷᱚᱱ ᱠᱟᱹᱢᱤᱭᱟᱢ ᱢᱟᱱᱮᱢ ᱡᱚᱢᱟ ᱯᱟᱲᱦᱟᱜ ᱟᱢ ᱢᱟᱱᱮ ᱩᱯᱟᱹᱥᱚᱜ ᱟᱢ ᱯᱟᱲᱦᱟᱣ ᱜᱩᱡᱩᱜ ᱩᱯᱟᱹᱥ ᱜᱩᱡᱩᱜ ᱚᱱᱟᱛᱮ ᱟᱵᱚ ᱦᱚᱲ ᱠᱚ ᱪᱮᱛᱟᱱ ᱨᱮᱫᱚ ᱡᱳᱜᱚ ᱵᱮᱭᱟᱢ ᱫᱚ ᱵᱟᱹᱱᱩᱜ ᱟᱱᱟ